ᱡᱚᱢᱟᱜ ᱤᱫᱤ ᱠᱟᱛᱮᱫ ᱫᱚ ᱟᱵᱚ ᱯᱚᱨᱚᱵᱽ ᱯᱩᱱᱟᱹᱭ ᱨᱮ ᱡᱟᱦᱟᱸ ᱡᱚᱢᱟᱜ ᱤᱭᱟᱹ ᱤᱫᱤ ᱠᱟᱛᱮᱫ ᱫᱚᱞᱤᱧ ᱞᱟᱹᱭᱟ ᱥᱩᱠᱨᱤᱡᱤᱞ ᱯᱤᱴᱷᱟᱹ ᱚᱱᱟ ᱥᱟᱶᱛᱮ ᱥᱩᱠᱨᱤ ᱡᱤᱞ ᱞᱟᱡ ᱥᱩᱠᱨᱤ ᱡᱤᱞ ᱯᱤᱴᱷᱟᱹ ᱚᱱᱟ ᱥᱟᱶᱛᱮ ᱞᱮᱴᱚ ᱟᱨ ᱯᱟᱛᱲᱟ ᱯᱤᱴᱷᱟᱹ ᱦᱚᱸ ᱠᱚᱨᱟᱣ ᱜᱮᱭᱟ ᱟᱨ ᱱᱚᱛᱮ ᱫᱚ ᱥᱟᱠᱨᱟᱛ ᱯᱚᱨᱚᱵᱽ ᱨᱮᱫᱚ ᱞᱮ ᱜᱩᱲ ᱯᱤᱴᱷᱟᱹ ᱧᱚᱜᱟᱞᱮ ᱟᱨ ᱚᱱᱟ ᱤᱨ ᱢᱩᱪᱟᱹᱫ ᱵᱟᱲᱟ ᱞᱮᱠᱷᱟᱱ ᱞᱮ ᱠᱷᱮᱛ ᱠᱚᱞᱮ ᱟᱹᱜᱩ ᱞᱮᱠᱷᱟᱱ ᱫᱚ ᱰᱩᱸᱵᱩᱜ ᱯᱤᱴᱷᱟᱹ ᱞᱮ ᱠᱚᱨᱟᱣᱟ ᱱᱤᱭᱟᱹ ᱠᱚᱜᱮ ᱟᱹᱫᱤᱵᱟᱹᱥᱤ ᱠᱚᱣᱟᱜ ᱫᱚ ᱟᱹᱰᱤ ᱱᱟᱯᱟᱭ ᱡᱚᱢ ᱥᱤᱵᱤᱞ ᱥᱚᱲᱚᱢ ᱯᱤᱴᱷᱟᱹ ᱠᱚᱫᱚ